ᱤᱧ ᱫᱚ ᱨᱩᱭ ᱠᱟᱛᱞᱟ ᱛᱟᱨᱯᱚᱨ ᱤᱞᱤᱥ ᱢᱟᱪᱷ ᱩᱱᱠᱩ ᱦᱟᱹᱠᱩ ᱜᱮᱧ ᱠᱩᱥᱤᱭᱟᱠᱚᱣᱟ ᱪᱮᱫᱟᱜ ᱥᱮ ᱩᱱᱠᱩ ᱦᱟᱹᱠᱩᱣᱟᱜ ᱫᱚ ᱠᱟᱴᱟ ᱵᱟᱝ ᱛᱟᱦᱮᱱ ᱛᱟᱠᱚᱣᱟ ᱟᱨ ᱚᱱᱟᱨᱮ ᱡᱟᱝ ᱵᱟᱝ ᱛᱟᱦᱮᱱᱟ ᱵᱟᱪᱷᱟᱣ ᱛᱮᱦᱚᱸ ᱟᱹᱰᱤ ᱥᱩᱵᱤᱫᱷᱟ ᱟᱨ ᱩᱱᱠᱩ ᱞᱟᱹᱴᱩ ᱦᱟᱹᱠᱩ ᱫᱚ ᱢᱟᱱᱮ ᱵᱮᱥᱤ ᱠᱚ ᱴᱮᱹᱥᱴ ᱜᱮᱭᱟ ᱢᱚᱡᱽ ᱜᱮ ᱟᱹᱭᱠᱟᱹᱜᱼᱟ ᱡᱚᱢ ᱨᱮᱦᱚᱸ ᱟᱨ ᱠᱟᱹᱴᱤᱡ ᱦᱟᱹᱠᱩ ᱫᱚ ᱮᱭ ᱠᱟᱨᱚᱱᱮ ᱵᱟᱹᱧ ᱠᱩᱥᱤᱭᱟᱠᱚᱣᱟ ᱠᱟᱨᱚᱱ ᱟᱹᱰᱤ ᱟᱸᱴ ᱟᱹᱰᱤ ᱟᱸᱴ ᱢᱟᱱᱮ ᱡᱟᱝ ᱢᱮᱱᱟᱜ ᱛᱟᱠᱚᱭᱟ ᱵᱟᱪᱷᱟᱣ ᱛᱮᱦᱚᱸ ᱵᱟᱪᱷᱟᱣ ᱛᱮᱦᱚᱸ ᱟᱹᱰᱤ ᱚᱥᱩᱵᱤᱫᱷᱟ ᱟᱹᱭᱠᱟᱹᱜᱼᱟ ᱛᱟᱨᱯᱚᱨᱮ ᱡᱚᱢ ᱞᱮᱠᱷᱟᱱ ᱜᱮ ᱚᱱᱟ ᱚᱱᱟ ᱚᱱᱟ ᱠᱟᱴᱟ ᱟᱨᱠᱤ ᱦᱚᱴᱚᱜ ᱨᱮ ᱞᱟᱦᱟᱜᱼᱟ ᱛᱚ ᱚᱱᱟ ᱠᱷᱟᱹᱛᱤᱨ ᱛᱮ ᱠᱟᱹᱴᱤᱡ ᱦᱟᱹᱠᱩ ᱫᱚ ᱵᱟᱹᱧ ᱠᱩᱥᱤᱣᱟᱠᱚᱣᱟ ᱞᱟᱹᱴᱩ ᱦᱟᱹᱠᱩᱧ ᱠᱩᱥᱤᱣᱟᱠᱚᱣᱟ ᱟᱨ ᱥᱟᱫᱷᱟᱨᱚᱱ ᱦᱚᱲ ᱫᱚ ᱥᱟᱫᱷᱟᱨᱚᱱ ᱦᱚᱲ ᱫᱚ ᱢᱟᱱᱮ ᱟᱵᱳ ᱟᱛᱳ ᱴᱚᱞᱟ ᱠᱚᱨᱮᱱ ᱥᱟᱫᱷᱟᱨᱚᱱ ᱦᱚᱲ ᱫᱚ ᱩᱱᱠᱩ ᱫᱚ ᱚᱱᱠᱟ ᱢᱟᱴᱷ ᱠᱚᱨᱮᱱ ᱜᱟᱰᱟ ᱠᱚᱨᱮᱱ ᱦᱟᱹᱠᱩ ᱜᱮ ᱥᱟᱵ ᱠᱟᱛᱮᱫ ᱠᱚ ᱡᱚᱢᱟ ᱪᱮᱫᱟᱜ ᱥᱮ ᱩᱱᱠᱩ ᱫᱚ ᱩᱱᱠᱩ ᱫᱚ ᱢᱟᱱᱮ ᱩᱱᱟᱹᱜ ᱩᱱᱟᱹᱜ ᱠᱟᱹᱣᱰᱤ ᱵᱟᱹᱱᱩᱜ ᱛᱟᱠᱚᱣᱟ ᱡᱮ ᱵᱟᱡᱟᱨ ᱨᱮᱱ ᱞᱟᱹᱴᱩ ᱦᱟᱹᱠᱩ ᱥᱟᱵ ᱠᱟᱛᱮᱫ ᱠᱚ ᱡᱚᱢ ᱫᱟᱲᱮᱣᱟᱠᱚᱣᱟ ᱟᱨ ᱩᱱᱠᱩ ᱫᱚ ᱩᱱᱠᱩ ᱫᱚ ᱢᱟᱱᱮ ᱵᱟᱡᱟᱨ ᱨᱮᱱ ᱠᱷᱚᱱ ᱫᱚ ᱢᱟᱱᱮ ᱜᱟᱰᱟ ᱠᱚᱨᱮᱱ ᱜᱟᱰᱟ ᱠᱚᱨᱮᱱ ᱛᱟᱨᱯᱚᱨᱮ ᱚᱱᱠᱟ ᱤᱭᱟᱹ ᱵᱟᱹᱫᱽ ᱠᱚᱨᱮᱱ ᱛᱟᱨᱯᱚᱨᱮ ᱚᱱᱮ ᱜᱟᱹᱰᱭᱟᱹ ᱠᱚᱨᱮᱱ ᱠᱟᱹᱴᱤᱡᱼᱠᱟᱹᱴᱤᱡ ᱰᱚᱵᱷᱟᱜ ᱠᱚᱨᱮᱱ ᱚᱸᱰᱮᱱᱟᱜ ᱟᱨᱠᱤ ᱦᱟᱹᱠᱩᱧ ᱠᱩᱥᱤ ᱟᱠᱚᱣᱟ ᱪᱮᱫᱟᱜ ᱥᱮ ᱩᱱᱠᱩ ᱫᱚ ᱢᱮᱱ ᱟᱠᱚ ᱩᱱᱠᱩ ᱞᱟᱹᱴᱩ ᱦᱟᱹᱠᱩ ᱠᱷᱚᱱ ᱫᱚ ᱩᱱᱠᱩ ᱦᱟᱹᱠᱩ ᱜᱮ ᱵᱤᱥᱤ ᱠᱚ ᱢᱟᱱᱮ ᱥᱤᱵᱤᱞᱟ ᱟᱨ ᱡᱮᱢᱚᱱ ᱜᱟᱰᱟ ᱠᱚᱨᱮᱱ ᱵᱟᱹᱫᱽ ᱠᱚᱨᱮᱱ ᱰᱚᱵᱷᱟᱜ ᱠᱚᱨᱮᱱ ᱩᱱᱠᱩ ᱦᱟᱹᱠᱩ ᱫᱚᱠᱚ ᱦᱩᱭᱩᱜ ᱠᱟᱱᱟ ᱡᱮᱢᱚᱱ ᱜᱟᱹᱲᱟᱹᱭ ᱪᱚᱰᱜᱚᱡ ᱤᱪᱟᱹᱜ ᱦᱟᱹᱠᱩ ᱰᱟᱹᱲᱠᱟᱹ ᱦᱟᱹᱠᱩ ᱯᱩᱴᱷᱤ ᱦᱟᱹᱠᱩ ᱛᱟᱯᱚᱨᱮ ᱩᱱᱠᱩ ᱵᱩᱸᱵᱩᱡ ᱦᱟᱹᱠᱩ ᱤᱱᱟᱹ ᱠᱚᱨᱮᱱ ᱜᱮ ᱩᱱᱠᱩᱠᱚ ᱠᱩᱥᱤᱣᱟᱠᱚᱣᱟ ᱛᱟᱯᱚᱨᱮ ᱛᱟᱯᱚᱨᱮ ᱩᱱᱠᱩ ᱢᱟᱱᱮ ᱩᱱᱠᱩ ᱡᱟᱦᱟᱸ ᱠᱚ ᱵᱟᱹᱫᱽ ᱠᱚᱨᱮ ᱰᱚᱵᱷᱟᱜ ᱠᱚᱨᱮ ᱠᱚ ᱧᱟᱢᱚᱜ ᱩᱱᱠᱩ ᱦᱟᱹᱠᱩ ᱠᱚ ᱠᱩᱥᱤᱣᱟᱠᱚᱭᱟ ᱵᱮᱥᱤ ᱫᱚ ᱡᱟᱹᱥᱛᱤ ᱥᱟᱫᱷᱟᱨᱚᱱ ᱦᱚᱲ ᱫᱚ ᱟᱵᱚ ᱟᱛᱳ ᱴᱚᱞᱟ ᱠᱚᱨᱮᱱ ᱦᱚᱲ ᱫᱚ ᱠᱟᱨᱚᱱ ᱩᱱᱟᱹᱜ ᱠᱟᱹᱣᱰᱤ ᱵᱟᱱᱩᱜ ᱛᱟᱠᱚᱭᱟ ᱥᱮ ᱡᱮ ᱩᱱᱠᱩ ᱠᱚ ᱠᱤᱨᱤᱧ ᱠᱟᱛᱮ ᱠᱚ ᱡᱚᱢ ᱫᱟᱲᱮᱭᱟᱜᱼᱟ ᱟᱨ ᱚᱱᱠᱟ ᱚᱱᱟ ᱥᱤᱛᱩᱝ ᱫᱤᱱ ᱦᱚᱸ ᱩᱱᱠᱩ ᱫᱚ ᱵᱟᱹᱫᱽ ᱠᱚᱨᱮ ᱠᱚ ᱪᱟᱞᱟᱜᱼᱟ ᱠᱷᱮᱛ ᱠᱚᱨᱮ ᱥᱟᱵ ᱠᱚᱣᱟ ᱠᱚ ᱦᱟᱹᱠᱩ ᱠᱚ ᱦᱟᱹᱠᱩ ᱜᱮ ᱥᱟᱫᱷᱟᱨᱚᱱ ᱦᱚᱲ ᱫᱚ ᱵᱮᱥᱤ ᱡᱟᱹᱥᱛᱤ ᱠᱚ ᱠᱩᱥᱤᱭᱟᱜᱼᱟ ᱡᱚᱢ ᱞᱟᱹᱜᱤᱫ ᱫᱚ